ᱤᱧ ᱢᱤᱫᱴᱟᱝ ᱵᱤᱥᱮᱥ ᱯᱟᱨᱟᱵᱽ ᱞᱟᱹᱜᱤᱫ ᱡᱟᱦᱟᱸᱛᱤᱥ ᱜᱚᱢᱠᱮ ᱠᱚ ᱦᱤᱡᱩᱜᱼᱟ ᱤᱱᱟᱹ ᱦᱤᱞᱳᱜ ᱞᱟᱹᱜᱤᱫ ᱠᱤᱪᱨᱤᱡᱽ ᱤᱧ ᱥᱤᱞᱟᱹᱭᱟᱠᱟᱫᱼᱟ ᱞᱩᱜᱽᱲᱤᱡ ᱤᱧ ᱥᱤᱞᱟᱹᱭᱟᱠᱟᱫᱼᱟ ᱵᱮᱱᱟᱣ ᱟᱠᱟᱫᱼᱟ ᱚᱱᱟ ᱨᱮ ᱢᱟᱨᱟᱜ ᱠᱚ ᱵᱟᱦᱟ ᱠᱚ ᱮᱢᱟᱱ ᱚᱱᱠᱟ ᱪᱮᱦᱨᱟ ᱧᱮᱞᱚᱜ ᱡᱤᱱᱤᱥ ᱠᱚᱧ ᱵᱮᱱᱟᱣ ᱟᱠᱟᱫᱼᱟ ᱟᱨ ᱚᱱᱟ ᱥᱤᱞᱟᱹᱭ ᱞᱟᱹᱜᱤᱫ ᱫᱚ ᱪᱮᱫ ᱟᱱᱟᱴ ᱫᱚ ᱛᱟᱦᱮᱸᱠᱟᱱ ᱜᱮᱭᱟ ᱥᱩᱛᱟᱹᱢ ᱠᱚ ᱥᱩᱭ ᱠᱚ ᱵᱮᱱᱟᱣ ᱞᱟᱹᱜᱤᱫ ᱩᱱᱠᱩ ᱤᱭᱟᱹ ᱠᱚ ᱵᱟᱡᱟᱨ ᱠᱷᱚᱱ ᱠᱤᱨᱤᱧ ᱟᱹᱜᱩ ᱦᱩᱭᱟᱫᱤᱧᱟ ᱟᱨ ᱚᱱᱟ ᱠᱤᱨᱤᱧ ᱟᱹᱜᱩ ᱠᱮᱫᱼᱟᱹᱧ ᱟᱨᱤᱧ ᱵᱮᱱᱟᱣ ᱠᱮᱫᱼᱟ ᱢᱟᱲᱟᱝ ᱫᱚ ᱛᱟᱦᱮᱱ ᱦᱩᱭ ᱞᱮᱱᱟ ᱤᱧ ᱫᱚ ᱵᱟᱡᱟᱨ ᱠᱷᱚᱱᱤᱧ ᱠᱤᱨᱤᱧ ᱟᱹᱜᱩ ᱞᱮᱫᱟ ᱟᱹᱰᱤ ᱫᱟᱢ ᱯᱟᱲᱟᱣᱟᱫᱤᱧᱟ ᱟᱹᱰᱤ ᱢᱮᱦᱜᱟ ᱜᱮ ᱛᱟᱦᱮᱸᱠᱟᱱᱟ ᱱᱚᱣᱟ ᱥᱚᱥᱛᱟ ᱛᱮ ᱵᱟᱝ ᱧᱟᱢ ᱞᱮᱱᱟ ᱟᱹᱰᱤ ᱯᱩᱭᱥᱟᱹ ᱠᱷᱚᱨᱪᱟ ᱠᱮᱫᱼᱟᱹᱧ ᱟᱨ ᱠᱤᱨᱤᱧ ᱠᱮᱫᱼᱟᱹᱧ ᱮᱱᱠᱷᱟᱱ ᱱᱤᱭᱟᱹ ᱫᱷᱟᱣ ᱫᱚ ᱢᱮᱱᱮᱫᱼᱟᱹᱧ ᱤᱧ ᱱᱚᱣᱟ ᱫᱚ ᱚᱲᱟᱜ ᱨᱮᱜᱤᱧ ᱵᱮᱱᱟᱣᱟ ᱮᱱᱠᱷᱟᱱ ᱫᱚ ᱵᱮᱱᱟᱣ ᱠᱮᱫᱼᱟᱹᱧ ᱵᱮᱱᱟᱣᱮᱫᱼᱟᱹᱧ ᱟᱨ ᱱᱚᱣᱟ ᱵᱮᱱᱟᱣ ᱨᱮᱫᱚ ᱟᱹᱰᱤᱜᱟᱱ ᱟᱱᱟᱴ ᱫᱚ ᱵᱟᱝ ᱦᱮᱡᱽ ᱞᱮᱱᱟ ᱚᱱᱟ ᱞᱩᱜᱽᱲᱤ ᱠᱚ ᱠᱤᱨᱤᱧ ᱟᱹᱜᱩ ᱠᱮᱫᱼᱟᱹᱧ ᱟᱨ ᱚᱱᱟ ᱥᱩᱭ ᱠᱚ ᱥᱩᱛᱟᱹᱢ ᱠᱚ ᱠᱤᱨᱤᱧ ᱠᱮᱫᱼᱟᱹᱧ ᱟᱹᱜᱩ ᱠᱮᱫᱼᱟᱹᱧ ᱵᱟᱡᱟᱨ ᱠᱷᱚᱱ ᱟᱨ ᱚᱱᱟ ᱜᱤᱧ ᱨᱚᱜ ᱠᱮᱫᱼᱟ ᱮᱱᱠᱷᱟᱱ ᱚᱱᱟᱧ ᱨᱚᱜ ᱠᱮᱫᱼᱟ ᱟᱨ ᱨᱚᱜ ᱠᱮᱫᱼᱟᱹᱧ ᱟᱨ ᱚᱱᱟ ᱯᱩᱨᱟᱹᱣ ᱦᱚᱸᱧ ᱯᱩᱨᱟᱹᱣ ᱠᱮᱫ ᱜᱮᱭᱟ ᱟᱨ ᱯᱩᱨᱟᱹᱣ ᱠᱮᱫᱼᱟᱹᱧ ᱮᱱ ᱠᱷᱟᱱ ᱟᱫᱚ ᱜᱚᱢᱠᱮ ᱛᱟᱠᱚ ᱪᱟᱞᱟᱜ ᱠᱚᱣᱟᱹᱧ ᱟᱨ ᱚᱱᱟ ᱯᱚᱨᱮ ᱵᱷᱟᱹᱜᱤ ᱵᱮᱥ ᱛᱮᱞᱮ ᱢᱟᱱᱟᱣ ᱠᱮᱫᱼᱟ ᱟᱨ ᱡᱚᱛᱚᱣᱟᱜ ᱜᱮ ᱵᱮᱥ ᱜᱮ ᱪᱟᱞᱟᱣᱮᱱᱟ ᱢᱮᱱᱠᱷᱟᱱ ᱤᱧ ᱦᱚᱸ ᱚᱱᱟ ᱜᱚᱢᱠᱮ ᱛᱟᱠᱚᱧ ᱮᱢᱟᱫ ᱠᱚᱣᱟ ᱟᱨ ᱟᱠᱚ ᱦᱚᱸ ᱟᱹᱰᱤ ᱠᱚ ᱠᱩᱥᱤᱭᱮᱱᱟ ᱟᱨ ᱥᱤᱞᱟᱹᱭᱟᱫ ᱠᱚᱣᱟᱹᱧ ᱢᱤᱫᱴᱟᱝ ᱠᱟᱹᱦᱱᱤ ᱫᱚ ᱱᱚᱸᱰᱮ ᱜᱮ ᱢᱩᱪᱟᱹᱫ ᱮᱱᱟ